ᱟᱫᱚ ᱚᱠᱚᱭ ᱨᱚᱲᱫᱟ ᱚᱴᱳ ᱰᱟᱭᱵᱷᱟᱨ ᱤᱧ ᱨᱚᱲᱫᱟ ᱵᱮᱥᱨᱟ ᱮᱱᱛᱮᱜ ᱟᱢᱟᱜ ᱜᱟᱹᱰᱤᱨᱮ ᱮᱱᱟᱱᱞᱤᱧ ᱫᱮᱡ ᱞᱮᱱᱟ ᱤᱧ ᱢᱤᱫᱴᱮᱡ ᱵᱮᱜᱽ ᱤᱧ ᱵᱟᱹᱜᱤ ᱦᱚᱴᱚ ᱠᱟᱣᱫᱟ ᱟᱢ ᱠᱤᱢ ᱧᱮᱞ ᱠᱟᱜ ᱛᱤᱧᱟ ᱧᱮᱞ ᱠᱟᱜ ᱠᱷᱟᱡ ᱫᱚᱢ ᱚᱠᱟᱨᱮ ᱦᱮᱱᱟᱜ ᱢᱮᱭᱟ ᱤᱧᱤᱧ ᱪᱟᱞᱟᱜᱼᱟ ᱮᱴᱟᱜ ᱜᱟᱹᱰᱤ ᱛᱤᱧ ᱫᱮᱡ ᱪᱟᱞᱟᱜ ᱠᱟᱱᱟ ᱚᱠᱟᱨᱮ ᱢᱮᱱᱟᱜ ᱢᱮᱭᱟ ᱜᱟᱡᱚᱞ ᱨᱮ ᱴᱷᱤᱠ ᱜᱮᱭᱟ ᱛᱟᱦᱮᱱ ᱢᱮ ᱤᱧ ᱪᱟᱞᱟᱜ ᱠᱟᱱᱟ ᱮᱴᱟᱜ ᱜᱟᱹᱰᱤ ᱛᱮ ᱤᱧᱟ ᱜ ᱯᱟᱨᱥᱚᱱᱟᱞ ᱵᱮᱜᱽ ᱠᱟᱱ ᱛᱤᱧᱟ ᱵᱮᱜᱽ ᱨᱮ ᱴᱟᱠᱟ ᱯᱚᱭᱥᱟ ᱦᱮᱱᱟᱜ ᱛᱤᱧᱟ ᱧᱮᱞ ᱠᱟᱜ ᱛᱤᱧᱟᱢ ᱠᱤ ᱧᱮᱞ ᱠᱟᱜ ᱠᱷᱟᱡ ᱮᱢ ᱫᱚᱦᱚᱭ ᱛᱤᱧ ᱢᱮ ᱪᱟᱞᱟᱜ ᱠᱟᱹᱱᱟᱹᱧ ᱚᱠᱟ ᱡᱟᱭᱜᱟ ᱨᱮ ᱦᱮᱱᱟᱜ ᱢᱮᱭᱟ ᱚᱸᱰᱮ ᱜᱮ ᱛᱟᱦᱮᱸ ᱦᱟᱛᱟᱲᱚᱜ ᱢᱮ ᱤᱧ ᱮᱴᱟᱜ ᱜᱟᱹᱰᱤ ᱛᱤᱧ ᱪᱟᱞᱟᱜ ᱠᱟᱱᱟ ᱟᱨ